ᱤᱧ ᱫᱚ ᱟᱹᱰᱤ ᱦᱩᱰᱤᱧ ᱠᱷᱚᱱ ᱜᱮᱧ ᱧᱮᱞ ᱟᱠᱟᱫᱟ ᱡᱮ ᱤᱥᱤᱱ ᱵᱟᱥᱟᱝ ᱡᱚᱠᱷᱚᱱ ᱚᱲᱟᱜ ᱨᱮᱞᱮ ᱤᱥᱤᱱ ᱵᱟᱥᱟᱝᱼᱟ ᱟᱹᱰᱤ ᱢᱚᱱᱮᱨᱮ ᱟᱹᱰᱤ ᱨᱟᱹᱥᱠᱟᱹᱧ ᱵᱩᱡᱷᱟᱣ ᱮᱫ ᱠᱟᱱ ᱛᱟᱦᱮᱱ ᱡᱮ ᱦᱮᱸ ᱤᱧ ᱦᱚᱸ ᱢᱤᱫ ᱫᱤᱱ ᱤᱥᱤᱱ ᱵᱟᱥᱟᱱᱟ ᱥᱮ ᱟᱹᱰᱤ ᱡᱳᱨ ᱥᱚᱠ ᱛᱟᱦᱮᱸ ᱠᱟᱱ ᱛᱤᱧᱟᱹ ᱤᱥᱤᱱ ᱵᱟᱥᱟᱝ ᱨᱮᱭᱟᱜ ᱡᱮ ᱤᱧᱤᱧ ᱯᱟᱨᱮᱭᱟᱜᱼᱟ ᱥᱮ ᱵᱟᱹᱧ ᱯᱟᱨᱮᱭᱟᱜᱼᱟ ᱱᱚᱜᱼᱚᱭ ᱜᱚᱜᱚ ᱛᱟᱠᱚ ᱫᱤᱫᱤ ᱛᱟᱠᱚ ᱡᱮᱢᱚᱱ ᱠᱚ ᱤᱥᱤᱱ ᱵᱟᱥᱟᱱᱟ ᱡᱮ ᱤᱧ ᱚᱱᱟ ᱠᱟᱹᱢᱤᱧ ᱯᱟᱨᱮᱭᱟᱜᱼᱟ ᱥᱮ ᱵᱟᱹᱧ ᱯᱟᱨᱮᱭᱟᱜᱼᱟ ᱚᱱᱟ ᱜᱮ ᱢᱚᱱᱨᱮ ᱟᱹᱰᱤ ᱤᱭᱟᱹ ᱜᱮᱧ ᱠᱚᱥᱜᱴᱚ ᱜᱮᱧ ᱵᱩᱡᱮᱫ ᱠᱟᱱ ᱛᱟᱦᱮᱱᱟ ᱛᱟᱭ ᱚᱱᱟᱛᱮ ᱤᱧᱦᱚᱸ ᱢᱚᱱᱮ ᱢᱚᱱᱮ ᱛᱤᱧ ᱨᱤᱠᱟᱹ ᱠᱮᱫᱟ ᱡᱮ ᱢᱤᱫ ᱫᱤᱱ ᱦᱤᱞᱚᱜ ᱫᱚ ᱟᱪᱪᱷᱟᱧ ᱤᱥᱤᱱ ᱞᱮᱜᱟ ᱞᱮᱜᱮ ᱛᱚ ᱚᱱᱠᱟ ᱜᱮ ᱢᱤᱫ ᱫᱤᱱ ᱦᱤᱞᱚᱜ ᱫᱚᱧ ᱪᱚᱫᱟ ᱠᱮᱫᱟ ᱫᱟᱠᱟ ᱩᱛᱩ ᱢᱮᱱᱠᱷᱟᱱ ᱫᱟᱠᱟ ᱠᱮᱫᱟᱭᱟᱹᱧ ᱡᱚᱠᱷᱚᱱ ᱟᱹᱲᱤᱡ ᱦᱚᱸ ᱫᱟᱠᱟ ᱡᱚᱠᱷᱚᱱ ᱟᱹᱲᱤᱡᱟᱠᱚ ᱫᱟᱜ ᱢᱟᱹᱰᱤ ᱡᱚᱠᱷᱚᱱ ᱵᱟᱹᱧ ᱟᱹᱲᱤᱡ ᱫᱟᱲᱮᱭᱟᱜ ᱠᱟᱱ ᱛᱟᱦᱮᱱ ᱛᱟᱨ ᱯᱚᱨ ᱩᱛᱩ ᱦᱚᱸ ᱡᱚᱠᱷᱚ ᱤᱧ ᱩᱛᱩ ᱠᱮᱫᱟ ᱥᱟᱥᱟᱝ ᱤᱧ ᱰᱷᱮᱨ ᱠᱮᱫᱟ ᱵᱩᱞᱩᱝ ᱠᱚᱦᱚᱧ ᱨᱟᱦᱟᱢ ᱠᱮᱫᱟ ᱛᱟᱦᱚᱞᱮ ᱚᱱᱟ ᱛᱮ ᱡᱚᱢ ᱨᱮ ᱩᱱᱟᱹᱜ ᱢᱚᱡᱽ ᱵᱟᱝ ᱟᱹᱭᱠᱟᱹᱣ ᱞᱮᱱ ᱛᱤᱧᱟᱹ ᱠᱤᱱᱛᱩ ᱢᱮᱱᱠᱷᱟᱱ ᱨᱮᱦᱚᱸ ᱚᱲᱟᱜ ᱨᱮᱱ ᱦᱚᱲ ᱫᱚ ᱟᱹᱰᱤ ᱜᱮᱠᱚ ᱠᱩᱥᱤ ᱭᱟᱫᱟ ᱤᱧ ᱫᱚ ᱯᱨᱚᱛᱷᱚᱢ ᱵᱟᱨ ᱡᱮᱦᱮᱛᱩᱧ ᱫᱟᱠᱟ ᱩᱛᱩ ᱞᱮᱫᱟ ᱚᱱᱟᱛᱮ ᱟᱨ ᱤᱱᱟᱹ ᱛᱟᱭᱚᱢ ᱛᱟᱭᱚᱢ ᱛᱮ ᱡᱚᱠᱷᱚᱱᱤᱧ ᱤᱥᱤᱱ ᱵᱟᱥᱟᱝ ᱮᱫᱟ ᱤᱥᱤᱱ ᱵᱟᱥᱟᱱ ᱠᱟᱛᱮᱜ ᱛᱟᱨᱯᱚᱨ ᱱᱚᱜᱼᱚᱭ ᱤᱥᱤᱱ ᱱᱮᱛᱟᱨᱤᱧ ᱤᱥᱤᱱ ᱫᱟᱲᱮᱭᱟᱜ ᱠᱟᱱᱟ ᱱᱮᱛᱟᱨ ᱡᱚᱛᱚ ᱠᱤᱪᱷᱩ ᱜᱮᱧ ᱤᱥᱤᱱ ᱫᱟᱲᱮᱭᱟᱜᱼᱟ ᱫᱟᱠᱟ ᱩᱛᱩ ᱡᱚᱛᱚ ᱠᱤᱪᱷᱩ ᱱᱚᱜᱼᱚᱭ ᱡᱤᱞ ᱩᱛᱩ ᱦᱟᱹᱠᱩ ᱩᱛᱩ ᱥᱚᱵ ᱠᱤᱪᱷᱩ ᱜᱮᱧ ᱤᱥᱤᱱ ᱫᱟᱲᱮᱭᱟᱜᱼᱟ ᱡᱚᱛᱚ ᱜᱮ ᱢᱟᱱᱮ ᱤᱧ ᱜᱚᱜᱚᱣᱟᱜ ᱥᱟᱯᱚᱴ ᱛᱮᱜᱮ ᱩᱱᱤ ᱡᱩᱫᱤ ᱵᱟᱭ ᱥᱟᱯᱚᱴ ᱠᱤᱧᱟᱹ ᱩᱱᱤ ᱡᱩᱫᱤ ᱢᱤᱫ ᱫᱤᱱ ᱦᱤᱞᱳᱜ ᱦᱚᱸ ᱫᱟᱠᱟ ᱩᱛᱩ ᱵᱟᱭ ᱫᱟᱠᱟ ᱩᱛᱩ ᱞᱟᱜᱟ ᱚᱪᱚ ᱠᱤᱧᱟᱹ ᱡᱮ ᱢᱟ ᱦᱮᱸ ᱤᱧ ᱢᱮᱱᱟᱹᱧ ᱠᱟᱫᱤᱧ ᱜᱮᱭᱟ ᱟᱢ ᱫᱟᱠᱟᱭ ᱢᱮ ᱚᱱᱠᱟ ᱡᱩᱫᱤ ᱵᱟᱭ ᱢᱮᱱ ᱠᱤᱧᱟᱹ ᱦᱳᱭᱛᱳ ᱤᱧ ᱛᱮᱦᱮᱧ ᱵᱟᱹᱧ ᱫᱟᱠᱟ ᱩᱛᱩ ᱫᱟᱲᱮ ᱠᱮᱭᱟ ᱱᱤᱛᱚᱝ ᱩᱱᱤ ᱢᱟᱱᱮ ᱩᱱᱤ ᱤᱧᱟᱹᱜ ᱫᱟᱠᱟ ᱩᱛᱩ ᱤᱥᱤᱱ ᱨᱮᱫᱚ ᱤᱧ ᱜᱚᱜᱚᱣᱟᱜ ᱮᱱᱮᱢ ᱜᱮ ᱟᱹᱰᱤ ᱡᱟᱹᱥᱛᱤ ᱢᱮᱱᱟᱜ ᱟᱠᱟᱫ ᱛᱟᱭᱟ